ᱠᱤᱪᱷᱩᱜᱟᱱ ᱴᱚᱴᱷᱟ ᱨᱮ ᱵᱤᱨᱤᱫ ᱠᱚ ᱢᱮᱱᱟᱜᱼᱟ ᱡᱮᱞᱮᱠᱟ ᱯᱟᱴ ᱵᱮᱨᱤᱫ ᱪᱟ ᱵᱮᱨᱤᱫ ᱢᱮᱬᱦᱮᱫᱽ ᱵᱮᱨᱤᱫ ᱥᱴᱤᱞ ᱵᱮᱨᱤᱫ ᱯᱮᱴᱨᱳᱠᱮᱢᱤᱠᱮᱞ ᱵᱮᱨᱤᱫ ᱚᱴᱳᱢᱳᱵᱳᱭᱤᱞ ᱞᱩᱜᱽᱲᱤᱡ ᱵᱮᱨᱤᱫ ᱱᱚᱶᱟ ᱠᱚ ᱯᱚᱱᱚᱛ ᱨᱮ ᱠᱟᱹᱣᱰᱤ ᱟᱹᱨᱤ ᱵᱟᱲᱛᱤ ᱞᱟᱜᱟᱫ ᱜᱚᱲᱚᱭ ᱮᱢᱚᱜᱼᱟ ᱟᱨ ᱠᱤᱪᱷᱩ ᱜᱟᱱ ᱵᱤᱨᱤᱫ ᱠᱚ ᱢᱮᱱᱟᱜᱼᱟ ᱢᱮᱱᱫᱚ ᱯᱟᱴ ᱵᱤᱨᱤᱫ ᱦᱟᱹᱠᱩ ᱵᱤᱨᱤᱫ ᱞᱩᱜᱽᱲᱤᱡ ᱵᱤᱨᱤᱫ ᱥᱴᱤᱞ ᱵᱤᱨᱤᱫ ᱢᱮᱬᱦᱮᱫᱽ ᱵᱤᱨᱤᱫ ᱱᱚᱶᱟ ᱠᱚ ᱦᱩᱭ ᱞᱮᱱᱠᱟᱱ ᱟᱭᱢᱟ ᱦᱚᱲ ᱱᱚᱶᱟ ᱨᱮ ᱠᱟᱢᱤ ᱨᱮᱠᱚ ᱥᱮᱞᱮᱫ ᱫᱟᱲᱮᱭᱟᱜᱫᱼᱟ